ᱡᱟᱦᱟᱸ ᱜᱟᱹᱰᱤ ᱠᱟᱛᱷᱟ ᱦᱩᱭᱞᱮᱱᱟ ᱪᱟᱞᱟᱜ ᱦᱤᱡᱩᱜ ᱞᱟᱹᱜᱤᱫ ᱚᱱᱟ ᱜᱚᱴᱟ ᱦᱩᱭ ᱞᱮᱱᱟ ᱡᱮ ᱱᱤᱱᱟᱹᱜ ᱴᱟᱠᱟ ᱮᱢᱚᱜᱼᱟ ᱛᱚ ᱚᱱᱟ ᱠᱷᱚᱡ ᱵᱟᱹᱲᱛᱤ ᱴᱟᱠᱟ ᱰᱟᱭᱵᱚᱨ ᱢᱮᱱᱮᱫᱟᱭ ᱡᱮ ᱵᱟᱹᱲᱛᱤ ᱴᱟᱠᱟ ᱦᱟᱛᱟᱣᱟᱭ ᱟᱫᱚ ᱚᱱᱟ ᱜᱮ ᱚᱱᱟ ᱫᱚ ᱵᱟᱹᱧ ᱮᱢᱟᱭᱟ ᱟᱫᱚ ᱚᱱᱟ ᱜᱮ ᱵᱟᱹᱧ ᱮᱢᱟᱭᱟ